ᱯᱟᱭᱨᱟᱜ ᱠᱟᱛᱷᱟ ᱨᱮᱱᱟᱜ ᱠᱟᱛᱷᱟᱧ ᱤᱫᱤᱭᱟ ᱯᱟᱭᱨᱟᱜ ᱫᱚ ᱤᱧᱫᱚ ᱱᱚᱝᱠᱟ ᱡᱟᱭᱜᱟ ᱨᱮᱧ ᱯᱟᱭᱨᱟᱜᱼᱟ ᱢᱟᱱᱮ ᱫᱟᱜ ᱠᱚᱨᱮᱱᱟᱜ ᱥᱩᱵᱤᱫᱷᱟ ᱫᱚ ᱟᱞᱮᱭᱟᱜ ᱜᱟᱰᱟ ᱜᱮ ᱢᱮᱱᱟᱜᱼᱟ ᱟᱨ ᱜᱟᱰᱟ ᱨᱮᱫᱚ ᱱᱚᱣᱟ ᱤᱭᱟᱹ ᱛᱤᱧ ᱯᱟᱭᱨᱟᱜᱼᱟ ᱡᱩᱫᱤ ᱰᱟᱹᱵᱽᱨᱟᱹ ᱜᱮ ᱡᱟᱦᱟᱸ ᱜᱮ ᱵᱚᱞᱮ ᱫᱩᱞ ᱫᱟᱜ ᱛᱮ ᱰᱟᱹᱵᱽᱨᱟᱹ ᱟᱨ ᱢᱟᱱᱮ ᱯᱟᱭᱨᱟᱜ ᱠᱟᱛᱮᱫ ᱰᱟᱹᱵᱽᱨᱟᱹ ᱫᱚ ᱟᱹᱰᱤ ᱚᱱᱛᱚᱨ ᱜᱮᱭᱟ ᱚᱱᱟ ᱤᱭᱟᱹᱛᱮ ᱤᱧᱫᱚ ᱰᱟᱹᱵᱽᱨᱟᱹ ᱫᱚ ᱡᱮᱭᱥᱮ ᱟᱞᱮ ᱜᱟᱛᱮ ᱠᱚᱦᱚᱸ ᱟᱭᱢᱟ ᱦᱚᱲᱞᱮ ᱪᱟᱞᱟᱜᱼᱟ ᱛᱳ ᱚᱸᱰᱮ ᱰᱟᱹᱵᱽᱨᱟᱜ ᱟᱞᱮ ᱜᱟᱰᱟ ᱨᱮᱞᱮ ᱯᱟᱭᱨᱟᱜ ᱟᱞᱮ ᱩᱱᱩᱢᱚᱜᱼᱟ ᱞᱮ ᱟᱹᱰᱤ ᱢᱚᱡᱽ ᱟᱹᱭᱠᱟᱹᱜᱼᱟ ᱯᱟᱭᱨᱟᱜ ᱫᱚ ᱜᱟᱰᱟ ᱨᱮᱜᱮ ᱦᱮᱣᱟ ᱟᱹᱰᱤ ᱫᱤᱱ ᱠᱷᱚᱱᱜᱮ ᱠᱟᱹᱴᱤᱡ ᱠᱷᱚᱱ ᱜᱮ ᱟᱨ ᱟᱨ ᱥᱮ ᱜᱟᱹᱰᱭᱟᱹ ᱠᱚᱨᱮ ᱫᱚ ᱩᱱᱟᱹᱜ ᱰᱟᱹᱵᱽᱨᱟᱹ ᱠᱚᱨᱮᱱᱟᱜ ᱟᱞᱮᱭᱟᱜ ᱩᱱᱟᱹᱜ ᱤᱭᱟᱹ ᱵᱟᱹᱱᱩᱜᱼᱟ ᱠᱩᱥᱤ ᱵᱟᱹᱱᱩᱜᱼᱟ ᱟᱨ ᱥᱮ ᱜᱟᱰᱟ ᱨᱮᱜᱮᱞᱮ ᱪᱟᱞᱟᱜᱼᱟ ᱜᱟᱰᱟ ᱨᱮᱜᱮ ᱰᱟᱹᱵᱽᱨᱟᱹᱜ ᱫᱚ ᱟᱞᱮᱭᱟᱜ ᱫᱚ ᱟᱹᱰᱤ ᱢᱚᱡᱽᱼᱟ ᱡᱟᱦᱟᱸ ᱩᱱᱩᱢ ᱠᱟᱛᱮᱢ ᱯᱟᱭᱨᱟᱜᱼᱟ ᱯᱩᱨᱟᱹᱢ ᱩᱱᱩᱢᱚᱜᱼᱟ ᱥᱮ ᱟᱨ ᱩᱱᱩᱢ ᱠᱟᱛᱮᱫ ᱯᱟᱭᱨᱟ ᱫᱚ ᱟᱹᱰᱤ ᱯᱷᱨᱮᱥ ᱟᱹᱭᱠᱟᱹᱜᱼᱟ ᱦᱚᱲᱢᱚ ᱨᱮᱦᱚᱸ ᱟᱹᱰᱤ ᱢᱚᱡᱽ ᱟᱹᱭᱠᱟᱹᱜᱼᱟ ᱟᱨ ᱯᱟᱭᱨᱟ ᱫᱚ ᱱᱚᱝᱠᱟ ᱥᱮ ᱜᱟᱛᱮ ᱠᱚᱲᱟ ᱦᱚᱸᱞᱮ ᱪᱟᱞᱟᱜᱼᱟ ᱟᱹᱰᱤ ᱟᱸᱴ ᱫᱩᱞ ᱠᱟᱛᱮᱫ ᱰᱟᱹᱵᱽᱨᱟᱹᱜ ᱟᱨ ᱜᱟᱰᱟᱨᱮ ᱰᱟᱹᱵᱽᱨᱟᱹᱜ ᱫᱚ ᱟᱹᱰᱤ ᱚᱱᱛᱚᱨ ᱜᱮᱭᱟ ᱚᱱᱟᱛᱮ ᱜᱟᱰᱟᱨᱮ ᱡᱟᱹᱥᱛᱤ ᱫᱚᱞᱮ ᱰᱟᱹᱵᱽᱨᱟᱹᱜᱼᱟ ᱚᱱᱟ ᱜᱮᱞᱮ ᱠᱩᱥᱤᱜᱼᱟ ᱟᱨ ᱜᱟᱰᱟ ᱨᱮᱫᱚ ᱱᱚᱣᱟ ᱰᱟᱹᱵᱽᱨᱟᱹᱜ ᱯᱟᱭᱨᱟᱜ ᱠᱚᱦᱚᱸ ᱥᱮ ᱤᱭᱟᱹ ᱠᱚᱦᱚᱸ ᱢᱟᱱᱮ ᱩᱱᱩᱢᱚᱜ ᱦᱚᱸ ᱪᱮᱫᱚᱜᱼᱟ ᱟᱨ ᱡᱟᱦᱟᱱᱟᱜ ᱜᱤᱧ ᱪᱮᱫ ᱫᱟᱲᱮᱭᱟᱜᱼᱟ ᱡᱚᱛᱚᱣᱟᱜ ᱜᱮ ᱵᱚᱛᱚᱨ ᱦᱚᱸ ᱵᱟᱝ ᱛᱟᱦᱮᱱᱟ ᱡᱟᱦᱟᱱᱟᱜ ᱰᱩᱵᱟᱹ ᱨᱮᱦᱚᱸ ᱚᱱᱠᱟ ᱡᱚᱛᱚᱣᱟᱜ ᱜᱮ ᱢᱚᱡᱽ ᱫᱚ ᱦᱩᱭᱩᱜᱼᱟ ᱟᱨ ᱚᱠᱟ ᱞᱮᱠᱟᱛᱮ ᱰᱟᱹᱵᱽᱨᱟᱹᱜ ᱢᱟᱱᱮ ᱟᱥᱛᱚ ᱡᱚᱛᱚ ᱦᱚᱲᱜᱮ ᱜᱟᱛᱮ ᱠᱚᱞᱮ ᱪᱟᱞᱟᱜᱼᱟ ᱥᱮ ᱡᱚᱛᱚ ᱦᱚᱲ ᱤᱭᱟᱹ ᱜᱟᱰᱟ ᱨᱮᱜᱮᱞᱮ ᱰᱟᱹᱵᱽᱨᱟᱹᱜᱼᱟ